ᱦᱚᱸ ᱟᱹᱞᱤᱧ ᱫᱚ ᱩᱥᱛᱤ ᱟᱛᱳ ᱠᱷᱚᱱ ᱞᱤᱧ ᱩᱥᱛᱤ ᱵᱟᱡᱟᱨ ᱠᱷᱚᱱ ᱞᱤᱧ ᱯᱷᱳᱱ ᱟᱠᱟᱫᱟ ᱟᱫᱚ ᱦᱳᱭ ᱟᱹᱵᱤᱱ ᱴᱷᱮᱱ ᱪᱮᱫ ᱪᱮᱫ ᱫᱚᱠᱟᱱ ᱠᱚ ᱢᱮᱱᱟᱜᱼᱟ ᱦᱤᱞ ᱥᱮᱱᱰᱮᱞ ᱠᱚ ᱥᱤᱢᱯᱟᱹᱞ ᱵᱟᱞᱟ ᱠᱚ ᱦᱩᱭ ᱟᱛᱚ ᱟᱨ ᱱᱮᱛᱟᱨ ᱱᱟᱣᱟ ᱱᱟᱣᱟ ᱢᱚᱰᱮᱞ ᱚᱰᱳᱠ ᱟᱠᱟᱱ ᱫᱚ ᱚᱠᱟ ᱞᱮᱠᱟᱱᱟᱜ ᱢᱮᱱᱟᱜᱼᱟ ᱟᱪᱷᱟ ᱚ ᱠᱟᱹᱴᱤᱡ ᱜᱤᱫᱽᱨᱟᱹ ᱠᱚ ᱞᱟᱜᱟᱱ ᱦᱚᱸᱛᱚ ᱢᱮᱱᱟᱜᱼᱟ ᱦᱳᱭ ᱠᱟᱹᱴᱤᱡ ᱜᱤᱫᱽᱨᱟᱹ ᱠᱚ ᱞᱟᱜᱟᱱ ᱦᱚᱸ ᱢᱮᱱᱟᱜ ᱜᱮᱭᱟ ᱟᱨ ᱮᱜᱟᱨᱚ ᱵᱟᱨᱳ ᱵᱚᱪᱷᱚᱨ ᱜᱤᱫᱽᱨᱟᱹ ᱠᱚ ᱦᱚᱸ ᱟᱫᱚ ᱪᱮᱫ ᱞᱮᱠᱟ ᱜᱚᱱᱚᱝ ᱠᱚ ᱟᱪᱷᱟ ᱵᱨᱮᱱᱰᱮᱰ ᱵᱟᱞᱟ ᱠᱟᱱᱟ ᱟᱪᱪᱷᱟ ᱦᱳᱭ ᱟᱹᱵᱤᱱᱢᱟ ᱫᱚᱠᱟᱱ ᱠᱟᱜ ᱵᱤᱱ ᱢᱟᱱᱮ ᱜᱷᱟᱴᱟ ᱥᱮᱫ ᱫᱚ ᱱᱟᱜ ᱵᱟᱹᱵᱤᱱ ᱪᱟᱞᱟᱜᱼᱟ ᱞᱟᱥᱴ ᱨᱮᱜᱮ ᱱᱟᱜ ᱟᱫᱚ ᱟᱹᱰᱤ ᱰᱷᱮᱨ ᱫᱚ ᱟᱞᱚ ᱵᱤᱱ ᱫᱟᱢᱟ ᱟᱹᱞᱤᱧ ᱴᱷᱮᱱ ᱫᱚ ᱤᱱᱠᱟᱹ ᱠᱚᱢ ᱥᱚᱢ ᱛᱮ ᱨᱮᱦᱚᱸ ᱯᱚᱴᱟᱣ ᱵᱤᱱ ᱟᱪᱪᱷᱟ ᱟᱪᱪᱷᱟ ᱴᱷᱤᱠ ᱜᱮᱭᱟ ᱦᱳᱭ ᱵᱨᱮᱱᱰᱮᱰ ᱵᱟᱞᱟ ᱜᱮ ᱟᱞᱮ ᱦᱚᱸ ᱞᱮ ᱠᱷᱚᱡᱚᱜᱼᱟ ᱪᱮᱫᱟᱜ ᱥᱮ ᱫᱟᱢ ᱮᱢ ᱠᱟᱛᱮ ᱵᱟᱝ ᱞᱟᱥᱴᱤᱝ ᱚᱜ ᱠᱷᱟᱱ ᱫᱚ ᱵᱮᱠᱟᱨ ᱜᱮᱭᱟ ᱵᱟᱹᱲᱤᱡ ᱜᱮᱭᱟ ᱦᱳᱭ ᱟᱞᱮ ᱫᱚ ᱵᱩᱨᱩ ᱠᱚᱪᱟ ᱨᱮᱱ ᱦᱚᱲ ᱜᱮ ᱵᱩᱨᱩ ᱠᱚᱪᱟ ᱨᱮᱱ ᱦᱚᱲ ᱜᱮ ᱫᱷᱤᱨᱤ ᱠᱚᱨᱮᱜ ᱡᱮᱢᱚᱱᱮ ᱥᱟᱦᱟᱣ ᱢᱟ ᱟᱨ ᱡᱟᱹᱯᱩᱫ ᱠᱚᱨᱮᱜ ᱫᱟᱜ ᱠᱚᱛᱮᱫᱞᱚᱜᱚᱱ ᱟᱞᱚᱭ ᱪᱷᱤᱲᱟᱹ ᱯᱷᱟᱴᱟᱜ ᱢᱟ ᱢᱟᱱᱮ ᱟᱞᱚ ᱚᱲᱮᱡᱚᱜᱼᱢᱟ ᱟᱨ ᱚᱱᱟᱠ ᱞᱤᱧ ᱤᱭᱟᱹ ᱚᱱᱠᱟ ᱞᱮ ᱠᱩᱥᱤᱭᱟᱜᱼᱟ ᱴᱷᱤᱠ ᱜᱮᱭᱟ ᱛᱚᱵᱮᱱᱟᱜ ᱦᱚᱸ ᱴᱷᱤᱠ ᱜᱮᱭᱟ ᱜᱟᱯᱟ ᱥᱮᱫ ᱱᱟᱜ ᱞᱤᱧ ᱦᱤᱡᱩᱜ ᱠᱟᱱᱟ ᱟᱨ